ᱦᱮᱸ ᱤᱧ ᱫᱚ ᱜᱟᱛᱮ ᱠᱚ ᱥᱟᱞᱟᱜ ᱜᱟᱛᱮ ᱥᱮ ᱨᱟᱹᱥᱠᱟᱹ ᱫᱚ ᱤᱧ ᱫᱚ ᱟᱹᱰᱤ ᱡᱳᱨᱤᱧ ᱠᱩᱥᱤᱭᱟᱜᱼᱟ ᱪᱮᱫᱟᱜ ᱥᱮ ᱟᱞᱮ ᱫᱚ ᱠᱟᱹᱴᱤᱡ ᱠᱷᱚᱡ ᱜᱮ ᱢᱤᱫ ᱛᱮᱞᱮ ᱠᱷᱮᱞ ᱠᱟᱫᱟ ᱥᱮ ᱢᱤᱫ ᱛᱮᱞᱮ ᱯᱟᱲᱦᱟᱜ ᱠᱟᱱ ᱛᱟᱦᱮᱱᱟ ᱟᱨᱦᱚᱸ ᱯᱷᱩᱴᱵᱚᱞ ᱡᱟᱦᱟᱸ ᱠᱚᱨᱮᱜ ᱵᱷᱟᱹᱜᱤ ᱵᱷᱟᱹᱜᱤ ᱴᱩᱨᱱᱟᱢᱮᱱᱴ ᱠᱚ ᱦᱩᱭᱩᱜᱼᱟ ᱚᱸᱰᱮ ᱠᱷᱮᱞ ᱞᱮ ᱪᱟᱞᱟᱜᱼᱟ ᱢᱤᱫ ᱛᱮ ᱧᱮᱞ ᱠᱚᱡ ᱦᱚᱸ ᱥᱮ ᱵᱟᱡᱟᱨ ᱜᱚᱛ ᱦᱚᱸ ᱡᱟᱦᱟᱸ ᱛᱮ ᱢᱤᱫ ᱛᱮᱜᱮᱞᱮ ᱪᱟᱞᱟᱜ ᱠᱟᱱ ᱛᱟᱦᱮᱸᱜᱼᱟ ᱱᱮᱛᱟᱨ ᱫᱚ ᱞᱟᱹᱴᱩ ᱵᱟᱲᱟᱭᱮᱱ ᱛᱮᱞᱮ ᱠᱷᱮᱞ ᱠᱚᱦᱚᱸ ᱞᱮ ᱪᱟᱞᱟᱜᱼᱟ ᱟᱞᱮ ᱞᱮ ᱠᱷᱮᱞᱼᱟ ᱟᱞᱮ ᱴᱩᱨᱱᱟᱢᱮᱴ ᱦᱚᱸ ᱥᱮ ᱢᱤᱫ ᱛᱮᱞᱮ ᱪᱟᱞᱟᱣ ᱞᱮᱱᱠᱷᱟᱡ ᱮᱠᱟᱞ ᱢᱟᱱᱮ ᱢᱤᱫᱴᱟᱱ ᱦᱳᱢ ᱴᱤᱢ ᱦᱚᱸ ᱢᱮᱱᱟᱜ ᱛᱟᱞᱮᱭᱟ ᱯᱷᱩᱴᱵᱚᱞ ᱠᱷᱮᱞ ᱵᱷᱟ ᱞᱤ ᱯᱷᱩᱴᱵᱚᱞ ᱴᱩᱨᱱᱟᱢᱮᱱᱴ ᱠᱚᱞᱮ ᱠᱷᱮᱞᱼᱟ ᱢᱤᱫ ᱛᱮᱞᱮ ᱪᱟᱞᱟᱜᱼᱟ ᱢᱤᱫ ᱛᱮᱞᱮ ᱡᱟᱦᱟᱱᱟᱜ ᱜᱮ ᱢᱤᱫ ᱛᱮᱞᱮ ᱪᱤᱠᱟᱹᱭᱟ ᱚᱱᱟ ᱛᱮᱜᱮ ᱤᱧ ᱫᱚ ᱜᱟᱛᱮᱜ ᱫᱚᱧ ᱠᱩᱥᱤᱭᱟᱜᱼᱟ